ᱟᱞᱮ ᱟᱹᱛᱩ ᱚᱲᱟᱜ ᱨᱮᱫᱚ ᱢᱮᱨᱚᱢ ᱥᱤᱢ ᱵᱷᱤᱰᱤ ᱠᱚᱫᱚ ᱞᱮ ᱟᱹᱥᱩᱞ ᱠᱚᱜᱮᱭᱟ ᱵᱟᱡᱟᱨ ᱠᱷᱚᱱ ᱠᱤᱨᱤᱧ ᱟᱹᱜᱩ ᱠᱟᱛᱮᱱ ᱠᱟᱛᱮᱱ ᱡᱩᱫᱟᱹ ᱡᱩᱫᱟᱹ ᱚᱲᱟᱜ ᱨᱮᱞᱮ ᱫᱚᱦᱚ ᱠᱚᱣᱟ ᱡᱮᱢᱚᱱ ᱥᱤᱢᱫᱚ ᱥᱤᱢ ᱚᱲᱟᱜ ᱨᱮᱜᱮ ᱢᱮᱨᱚᱢᱦᱚᱸ ᱢᱮᱨᱚᱢ ᱚᱲᱟᱜ ᱨᱮᱜᱮ ᱵᱷᱤᱰᱤᱦᱚᱸ ᱵᱷᱤᱰᱤ ᱚᱲᱟᱜ ᱨᱮᱜᱮ ᱮᱱᱛᱮᱫ ᱢᱤᱫᱴᱷᱮᱱ ᱫᱚ ᱵᱚᱞᱮ ᱠᱚᱠᱷᱚᱱᱚ ᱨᱳᱜᱽ ᱟᱡᱟᱨᱠᱚ ᱧᱟᱢ ᱠᱚᱣᱟ ᱚᱱᱟᱛᱮ ᱡᱩᱫᱟᱹ ᱡᱩᱫᱟᱹ ᱚᱲᱟᱜᱨᱮ ᱞᱮ ᱫᱚᱦᱚ ᱠᱚᱣᱟ ᱥᱤᱢᱫᱚ ᱥᱮᱛᱟᱜ ᱵᱮᱨᱮᱫ ᱠᱟᱛᱮᱫ ᱠᱷᱚᱫᱮ ᱥᱮ ᱪᱟᱣᱞᱮᱠᱚ ᱡᱚᱢᱟᱜ ᱮᱢ ᱠᱟᱛᱮᱫ ᱚᱱᱟᱠᱚ ᱡᱚᱢ ᱵᱟᱲᱟ ᱠᱟᱛᱮᱫ ᱵᱟᱨᱦᱮ ᱥᱮᱫᱠᱚ ᱟᱹᱛᱤᱧ ᱵᱟᱲᱟᱭᱟ ᱢᱮᱨᱚᱢᱦᱚᱸ ᱚᱱᱠᱟ ᱜᱮ ᱥᱮᱛᱟᱜ ᱚᱰᱳᱠ ᱵᱟᱲᱟ ᱠᱟᱛᱮᱫ ᱵᱟᱲᱜᱮ ᱥᱮᱫ ᱨᱮᱞᱮ ᱠᱷᱩᱱᱴᱟᱹᱣ ᱠᱟᱠᱚᱣᱟ ᱚᱸᱰᱮᱜᱮ ᱜᱷᱟᱥ ᱡᱚᱢ ᱠᱟᱛᱮᱠᱚ ᱵᱤᱜᱼᱟ ᱫᱟᱜ ᱠᱚᱞᱮ ᱧᱩᱣᱟᱠᱚᱣᱟ ᱤᱱᱠᱟᱹ ᱠᱟᱛᱮᱫ ᱠᱚ ᱞᱟᱹᱴᱩᱜᱼᱟ ᱟᱨᱠᱤ ᱥᱟᱸᱜᱮ ᱤᱫᱤᱜ ᱟᱠᱚ ᱦᱚᱯᱚᱱᱞᱮᱱ ᱠᱷᱟᱱᱠᱚ ᱚᱸᱰᱮ ᱠᱷᱚᱱᱜᱮ ᱟᱨ ᱵᱷᱤᱰᱤ ᱠᱚᱦᱚᱸ ᱚᱱᱠᱟ ᱜᱮᱞᱮ ᱫᱟᱜ ᱠᱚᱞᱮ ᱮᱢᱟᱣᱟᱠᱚᱣᱟ ᱥᱮᱛᱟᱜ ᱩᱰᱳᱠ ᱠᱟᱛᱮᱫ ᱜᱷᱟᱥᱠᱚ ᱚᱱᱛᱮ ᱵᱟᱲᱜᱮᱥᱮᱫ ᱤᱫᱤ ᱠᱟᱛᱮᱫ ᱞᱮ ᱡᱚᱢ ᱦᱚᱪᱚᱠᱚᱣᱟ ᱟᱨ ᱩᱱᱠᱩ ᱠᱚ ᱥᱟᱸᱜᱮ ᱞᱮᱱᱠᱷᱟᱱ ᱥᱤᱢ ᱠᱚᱠᱚ ᱥᱟᱸᱜᱮ ᱞᱮᱱᱠᱷᱟᱱ ᱯᱮᱲᱟ ᱠᱚ ᱠᱚ ᱦᱮᱡᱞᱮᱱ ᱠᱷᱟᱱ ᱩᱱᱠᱚᱞᱮ ᱡᱚᱢ ᱚᱪᱚ ᱫᱟᱲᱮᱣᱟᱠᱚᱣᱟ ᱟᱨ ᱥᱮ ᱢᱮᱨᱚᱢ ᱠᱚᱦᱚᱸ ᱟᱹᱰᱤ ᱰᱷᱮᱨᱠᱚ ᱥᱟᱸᱜᱮ ᱞᱮᱱᱠᱷᱟᱱ ᱢᱮᱨᱚᱢ ᱠᱷᱟᱥᱤ ᱠᱚᱠᱚ ᱛᱟᱦᱮᱸ ᱞᱮᱱᱠᱷᱟᱱ ᱫᱚ ᱜᱚᱡ ᱠᱟᱛᱮᱫ ᱦᱚᱸ ᱡᱤᱞ ᱛᱮᱦᱚᱸ ᱞᱮ ᱟᱠᱷᱨᱤᱧ ᱫᱟᱲᱮᱜᱼᱟ ᱩᱱ ᱡᱚᱠᱷᱚᱱ ᱯᱚᱭᱥᱟ ᱦᱚᱸᱞᱮ ᱨᱚᱡᱽᱜᱟᱨ ᱫᱟᱲᱮᱭᱟᱜᱼᱟ ᱟᱨ ᱟᱹᱰᱤᱜᱟᱱ ᱠᱚ ᱰᱷᱮᱨ ᱞᱮᱱᱠᱷᱟᱱ ᱚᱸᱰᱮ ᱠᱷᱚᱱᱜᱮ ᱩᱱᱠᱩ ᱴᱷᱮᱱ ᱠᱷᱚᱱᱜᱮ ᱟᱹᱰᱤᱜᱟᱱ ᱯᱚᱭᱥᱟ ᱨᱳᱡᱽᱜᱟᱨ ᱦᱩᱭᱩᱜᱼᱟ